ᱦᱮᱸ ᱤᱧ ᱜᱮᱪᱚᱧ ᱢᱮᱱᱮᱫ ᱠᱟᱱ ᱵᱟᱞᱩᱜᱷᱟᱴ ᱠᱷᱚᱱ ᱟᱭᱢᱟ ᱫᱤᱱ ᱯᱚᱨ ᱜᱤᱧ ᱫᱤᱥᱟᱹ ᱧᱟᱢ ᱠᱮᱫᱟ ᱨᱚᱠᱚᱡ ᱞᱮᱴᱚ ᱠᱚ ᱡᱚᱢ ᱥᱟᱱᱟ ᱠᱟᱱᱟ ᱡᱷᱤᱱᱩᱠ ᱩᱛᱩ ᱠᱚ ᱜᱚᱸᱜᱷᱟ ᱞᱮᱴᱚ ᱠᱚ ᱦᱮᱸ ᱛᱚ ᱨᱚᱠᱚᱡ ᱞᱮᱴᱚ ᱠᱚᱫᱚ ᱟᱵᱚ ᱦᱚᱲ ᱡᱟᱹᱛᱟᱜ ᱠᱟᱱᱟ ᱥᱮ ᱵᱟᱝ ᱛᱷᱚᱲᱟ ᱥᱤᱵᱤᱞᱟ ᱟᱫᱚ ᱟᱢ ᱢᱟ ᱵᱚᱞᱮ ᱟᱹᱰᱤ ᱟᱸᱴ ᱵᱚᱞᱮ ᱛᱮᱭᱟᱨᱮᱢ ᱵᱟᱰᱟᱭ ᱚᱱᱟ ᱠᱷᱟᱹᱛᱤᱨ ᱛᱮᱜᱤᱧ ᱢᱮᱱ ᱮᱫᱟ ᱟᱢ ᱴᱷᱮᱱ ᱠᱷᱚᱱ ᱪᱮᱫ ᱠᱚ ᱫᱚᱨᱠᱟᱨ ᱦᱮᱸ ᱪᱟᱞᱟᱜ ᱦᱩᱭᱩᱜᱼᱟ ᱟᱞᱮ ᱥᱮᱫ ᱢᱟ ᱮᱱᱛᱮᱫ ᱨᱚᱠᱚᱡ ᱵᱟᱠᱚ ᱧᱟᱢᱚᱜ ᱠᱟᱱ ᱪᱤᱠᱟᱹᱛᱮᱢ ᱩᱛᱩᱭᱮᱭᱟ ᱟᱢ ᱢᱟ ᱡᱚᱛᱚ ᱨᱮᱥᱤᱯᱤ ᱠᱚᱢ ᱵᱟᱲᱟᱭᱟ ᱛᱚ ᱵᱮᱱᱟᱣ ᱠᱚ ᱚᱱᱟ ᱠᱷᱟᱹᱛᱤᱨ ᱛᱤᱧ ᱢᱮᱱ ᱮᱫᱟ ᱦᱟᱯᱤᱧ ᱯᱷᱳᱱᱟᱭ ᱞᱮᱜᱮ ᱪᱟᱞᱟᱜ ᱦᱩᱭᱩᱜᱼᱟ ᱞᱮᱴᱚ ᱠᱚ ᱡᱚᱢ ᱦᱩᱭᱩᱜᱼᱟ ᱟᱫᱚ ᱯᱚᱨᱚᱵ ᱫᱚ ᱛᱤᱥ ᱛᱟᱯᱮ ᱦᱩᱸ ᱡᱚᱢ ᱢᱟᱹᱧ ᱡᱚᱢ ᱠᱮᱫ ᱮᱱᱛᱮᱫ ᱟᱫᱚ ᱵᱟᱹᱧ ᱪᱮᱫ ᱞᱮᱫ ᱫᱚ ᱢᱚᱡᱽ ᱜᱮᱢᱟ ᱮᱱᱛᱮᱫ ᱤᱧ ᱡᱚᱢ ᱠᱮᱫ ᱥᱤᱵᱤᱞ ᱢᱟ ᱥᱤᱵᱤᱞ ᱜᱤᱧ ᱟᱹᱭᱠᱟᱹᱣ ᱠᱮᱫ ᱟᱫᱚ ᱤᱧ ᱢᱟ ᱵᱟᱹᱧ ᱵᱟᱲᱟᱭ ᱠᱟᱱ ᱟᱫᱚ ᱚᱱᱟ ᱛᱮᱜᱤᱧ ᱢᱮᱱ ᱮᱫᱟ ᱨᱚᱠᱚᱡ ᱞᱮᱴᱚ ᱠᱚ ᱛᱷᱚᱲᱟᱢ ᱛᱮᱭᱟᱨᱟᱹᱧ ᱤᱭᱟᱹ ᱪᱮᱫ ᱦᱚᱴᱚᱣᱟᱹᱧ ᱠᱷᱟᱱ ᱛᱮᱭᱟᱨ ᱠᱚ ᱦᱩᱸ ᱦᱩᱸ ᱪᱟᱞᱟᱜ ᱢᱟ ᱮᱱᱛᱮᱫ ᱤᱧ ᱢᱮᱱᱮᱫ ᱠᱟᱱ ᱟᱫᱚ ᱪᱮᱫ ᱞᱮᱠᱟ ᱮᱱᱛᱮᱫ ᱮᱢ ᱩᱛᱩ ᱠᱟᱛᱮᱫ ᱮᱢ ᱛᱮᱭᱟᱨᱮᱫ ᱠᱚᱣᱟ ᱚᱱᱟᱜᱮ ᱵᱟᱲᱟᱭ ᱦᱩᱭᱩᱜᱼᱟ ᱜᱚᱴᱟ ᱯᱩᱠᱷᱨᱤ ᱟᱞᱮ ᱥᱮᱫ ᱢᱟᱛᱚ ᱧᱟᱢ ᱜᱮ ᱵᱟᱠᱚ ᱧᱟᱢᱚᱜ ᱠᱟᱱ ᱚᱱᱟᱛᱤᱧ ᱯᱷᱳᱱ ᱮᱫᱟ ᱵᱚᱞᱮ ᱟᱯᱮ ᱥᱮᱫ ᱢᱟ ᱟᱹᱰᱤ ᱟᱸᱴ ᱠᱚ ᱧᱟᱢᱚᱜ ᱠᱟᱱ ᱡᱚᱞᱟ ᱫᱤᱥᱚᱢ ᱠᱟᱱᱟ ᱥᱮ ᱵᱟᱝ ᱟᱫᱚ ᱚᱠᱟ ᱦᱤᱞᱳᱜ ᱮᱱᱛᱮᱫ ᱮᱢ ᱚᱠᱟ ᱦᱤᱞᱳᱜ ᱤᱧ ᱪᱟᱞᱟᱜ ᱠᱟᱱᱟ ᱟᱨ ᱵᱟᱠᱷᱟᱱ ᱜᱟᱯᱟ ᱢᱮᱭᱟᱝ ᱥᱮᱫ ᱤᱧ ᱪᱟᱞᱟᱜᱼᱟ ᱦᱩᱸ ᱨᱚᱠᱚᱡ ᱞᱮᱴᱚ ᱠᱚ ᱡᱚᱢ ᱦᱩᱭᱩᱜᱼᱟ ᱛᱷᱚᱲᱟ ᱜᱟᱱ ᱮᱱᱛᱮᱫ ᱮᱢ ᱞᱟᱹᱭᱟᱹᱧ ᱠᱷᱟᱱ ᱵᱷᱟᱹᱜᱤ ᱠᱚᱜᱼᱟ ᱚᱲᱟᱜ ᱨᱮᱧ ᱟᱞᱮ ᱥᱮᱫ ᱨᱮ ᱡᱟᱜᱮ ᱯᱩᱠᱷᱨᱤ ᱠᱚᱨᱮ ᱠᱚ ᱧᱟᱢᱚᱜ ᱠᱟᱱᱟ ᱛᱮᱭᱟᱨ ᱠᱟᱛᱮᱫ ᱡᱚᱢ ᱞᱮᱜᱟ ᱦᱩᱭ ᱠᱚᱜᱼᱟ ᱦᱩᱸ ᱦᱮᱸ ᱵᱮᱸᱜᱟᱲ ᱥᱚᱸᱜᱮ ᱛᱟᱦᱚᱞᱮ ᱠᱚ ᱤᱥᱤᱱ ᱠᱟᱛᱮᱫ ᱠᱚ ᱥᱤᱵᱤᱞᱚᱜᱼᱟ ᱦᱩᱸ ᱚᱱᱟ ᱜᱮ ᱢᱟ ᱦᱮᱸ ᱪᱟᱞᱟᱜ ᱟᱹᱧ ᱦᱟᱸᱜ